ᱟᱢᱟᱜ ᱥᱟᱸᱫᱮᱥ ᱞᱮᱠᱟᱛᱮ ᱡᱟᱦᱟᱸ ᱞᱟᱹᱜᱤᱫ ᱡᱟᱦᱟᱸ ᱜᱟᱹᱛᱷᱱᱤ ᱚᱱᱚᱬᱦᱮ ᱚᱞ ᱠᱟᱫᱟᱢ ᱚᱱᱟ ᱫᱚ ᱤᱧ ᱫᱚ ᱵᱟᱹᱧ ᱵᱟᱲᱟᱭᱟ ᱥᱮ ᱤᱧ ᱫᱚ ᱚᱱᱚᱬᱦᱮ ᱫᱚ ᱵᱟᱹᱧ ᱚᱞ ᱠᱟᱫᱟ ᱟᱨ ᱪᱮᱫ ᱞᱮᱠᱟᱛᱮ ᱩᱱᱠᱩ ᱱᱚᱣᱟ ᱠᱚ ᱠᱩᱥᱤᱭᱟᱠᱟᱫᱟ ᱚᱱᱟᱫᱚ ᱚᱱᱚᱬᱦᱮ ᱫᱚ ᱥᱟᱱᱟᱢ ᱦᱚᱲ ᱜᱮᱠᱚ ᱠᱩᱥᱤᱭᱟᱜᱼᱟ ᱟᱨ ᱚᱱᱟ ᱡᱟᱦᱟᱸ ᱚᱱᱚᱬᱦᱮ ᱜᱟᱹᱛᱷᱱᱤ ᱫᱷᱟᱯᱠᱮ ᱫᱷᱟᱯ ᱞᱟᱹᱭᱟ ᱠᱚ ᱚᱱᱟ ᱫᱚ ᱚᱱᱟᱛᱮ ᱩᱱᱠᱩ ᱚᱱᱟ ᱫᱚᱠᱚ ᱠᱩᱥᱤ ᱠᱟᱣᱫᱟ